ᱢᱟᱨᱥᱟᱞ ᱟᱨᱴ ᱥᱮᱬᱟ ᱞᱮᱠᱷᱟᱱ ᱫᱚ ᱢᱟᱱᱮ ᱡᱳᱨ ᱡᱟᱦᱟᱸ ᱫᱟᱲᱮ ᱵᱚᱱ ᱯᱷᱤᱴᱱᱮᱥ ᱯᱷᱤᱴᱱᱮᱥ ᱛᱟᱦᱮᱱ ᱥᱮᱬᱟ ᱫᱚᱨᱠᱟᱨ ᱠᱟᱱ ᱜᱮᱭᱟ ᱛᱚ ᱱᱮᱛᱟᱨ ᱫᱚ ᱮᱠᱞᱟ ᱠᱩᱲᱤ ᱦᱚᱯᱚᱱ ᱩᱰᱩᱝᱚᱜ ᱩᱰᱩᱝ ᱚᱜ ᱢᱟᱱᱮ ᱛᱚ ᱡᱟᱦᱟᱸᱭ ᱠᱚᱲᱟ ᱦᱚᱯᱚᱱ ᱡᱟᱦᱟᱱᱟᱜ ᱡᱟᱦᱟᱸ ᱪᱤᱠᱟᱹ ᱠᱚ ᱢᱮᱛᱟᱜ ᱢᱮᱭᱟ ᱢᱟᱱᱮ ᱟᱢ ᱥᱟᱞᱟᱜ ᱵᱮᱵᱟᱹᱲᱤᱡ ᱢᱟᱱᱮ ᱞᱟᱜᱟᱜ ᱠᱟᱱᱟ ᱠᱚ ᱛᱚᱠᱷᱚᱡ ᱟᱢ ᱡᱳᱨ ᱫᱟᱲᱮᱭᱟᱜ ᱟᱢ ᱢᱮᱱᱛᱮ ᱤᱧᱛᱚ ᱱᱚᱣᱟᱧ ᱥᱮᱬᱟ ᱠᱟᱫᱟ ᱢᱟᱨᱥᱟᱞ ᱟᱨᱴ ᱥᱮᱬᱟ ᱠᱟᱛᱮ ᱤᱧ ᱡᱳᱨ ᱛᱟᱠᱚᱛ ᱢᱮᱱᱟᱜ ᱛᱤᱧᱟ ᱛᱚ ᱱᱩᱠᱩ ᱠᱚᱲᱟ ᱦᱚᱯᱚᱱ ᱫᱚ ᱤᱧ ᱴᱷᱮᱱ ᱪᱮᱫ ᱦᱚᱸ ᱵᱟᱠᱚ ᱦᱩᱭᱩᱜᱼᱟ ᱦᱮᱡ ᱛᱮᱜ ᱠᱚ ᱦᱮᱡ ᱦᱚᱪᱚᱜ ᱢᱟᱥᱮ ᱤᱧ ᱩᱱᱠᱩ ᱯᱷᱟᱭᱤᱴ ᱠᱟᱛᱮ ᱜᱮᱧ ᱚᱴᱟᱝ ᱫᱟᱲᱮ ᱠᱚᱣᱟ ᱪᱮᱫᱟᱜ ᱥᱮ ᱤᱧ ᱩᱱᱟᱹᱜ ᱡᱳᱨ ᱢᱟᱱᱮ ᱚᱱᱟ ᱥᱮᱬᱟ ᱠᱟᱛᱮ ᱡᱟᱦᱟᱸ ᱡᱚᱨ ᱤᱧ ᱡᱳᱨ ᱢᱟᱱᱮ ᱨᱳᱡᱽ ᱥᱮᱬᱟ ᱠᱟᱛᱮ ᱡᱳᱨ ᱤᱧ ᱧᱟᱢ ᱠᱟᱫᱟ ᱛᱳ ᱩᱱᱠᱩ ᱫᱚ ᱤᱧ ᱴᱷᱮᱡ ᱪᱮᱫ ᱦᱚᱸ ᱵᱟᱝ ᱠᱟᱱᱟᱠᱚ ᱢᱟᱱᱮ ᱡᱳᱨ ᱩᱱᱠᱩ ᱛᱟᱦᱮᱱ ᱛᱟᱠᱚ ᱨᱮᱦᱚᱸ ᱤᱧ ᱚᱱᱟ ᱡᱟᱦᱟᱸᱧ ᱥᱮᱬᱟ ᱠᱟᱫᱟ ᱥᱮᱬᱟ ᱠᱟᱛᱮ ᱟᱜᱽᱜᱨᱚᱦᱚ ᱡᱟᱦᱟᱸᱧ ᱧᱟᱢ ᱠᱟᱫᱟ ᱛᱚ ᱩᱱᱠᱩ ᱫᱚ ᱤᱧ ᱴᱷᱮᱡ ᱫᱚ ᱪᱮᱫ ᱦᱚᱸ ᱵᱟᱠᱚ ᱴᱮᱠᱼᱟ ᱛᱚ ᱚᱱᱠᱟᱜᱮ ᱱᱮᱛᱟᱨ ᱡᱩᱜᱽ ᱨᱮᱫᱚ ᱠᱩᱲᱤ ᱦᱚᱯᱚᱱ ᱦᱚᱸ ᱱᱚᱝᱠᱟ ᱥᱮᱬᱟ ᱫᱚᱨᱠᱟᱨ ᱡᱮᱢᱚᱱ ᱢᱟᱨᱥᱟᱞ ᱟᱨᱴ ᱥᱮᱬᱟ ᱫᱚ ᱥᱮᱬᱟᱭ ᱛᱟᱵᱚᱱ ᱯᱮ ᱪᱮᱫᱟᱜ ᱥᱮ ᱱᱮᱛᱟᱨ ᱡᱩᱜᱽ ᱨᱮᱫᱚ ᱚᱱᱠᱟᱫᱚ ᱦᱩᱭᱩᱜ ᱠᱟᱱ ᱜᱮᱭᱟ ᱠᱩᱲᱤ ᱦᱚᱯᱚᱱ ᱪᱮᱛᱟᱱ ᱱᱚᱝᱠᱟᱱ ᱱᱟᱦᱟᱪᱟᱨ ᱠᱩᱲᱤ ᱦᱚᱯᱚᱱ ᱱᱟᱦᱟᱪᱟᱨ ᱫᱟᱠᱚ ᱠᱩᱲᱤ ᱦᱚᱯᱚᱱ ᱱᱟᱥᱮᱱᱟᱜ ᱡᱚᱨ ᱦᱩᱭᱩᱜᱼᱟ ᱡᱮ ᱤᱧ ᱦᱚᱸᱧ ᱥᱮᱬᱟ ᱫᱟᱲᱮᱭᱟᱜᱼᱟ ᱥᱮᱬᱟ ᱠᱟᱛᱮᱜ ᱤᱧ ᱱᱚᱝᱠᱟ ᱚᱱᱠᱟ ᱡᱩᱫᱤ ᱡᱟᱦᱟᱸ ᱠᱚᱨᱮᱜ ᱪᱟᱞᱟᱜᱼᱟ ᱮᱠᱞᱟ ᱡᱟᱦᱟᱱᱟᱜ ᱡᱟᱦᱟᱸ ᱪᱤᱠᱟᱹ ᱠᱚᱲᱟ ᱦᱚᱯᱚᱱ ᱤᱧ ᱪᱮᱛᱟᱱ ᱨᱮᱠᱚ ᱱᱟᱦᱟᱪᱟᱨ ᱫᱟᱲᱮᱭᱟᱜ ᱛᱚᱠᱷᱚᱡ ᱤᱧᱦᱚᱸ ᱚᱸᱰᱮ ᱩᱱᱠᱩ ᱥᱟᱞᱟᱜ ᱤᱧ ᱯᱷᱟᱭᱤᱴ ᱫᱟᱲᱮᱭᱟᱜ ᱢᱟ ᱚᱱᱟᱜᱮ ᱱᱚᱣᱟᱜᱤᱧ ᱢᱮᱛᱟ ᱠᱚᱣᱟ ᱡᱟᱛᱮ ᱥᱟᱱᱟᱢ ᱠᱩᱲᱤ ᱦᱚᱯᱚᱱ ᱱᱚᱣᱟᱫᱚ ᱥᱮᱢᱟᱭ ᱛᱟᱵᱚᱱ ᱯᱮ